ᱤᱧ ᱫᱚ ᱚᱲᱟᱜ ᱨᱮ ᱩᱱᱠᱩ ᱥᱩᱠᱨᱤ ᱢᱮᱨᱚᱢ ᱜᱟᱹᱭ ᱰᱟᱝᱨᱟ ᱥᱩᱠᱨᱤ ᱩᱱᱠᱩ ᱠᱩᱧ ᱟᱹᱥᱩᱞᱮᱫ ᱠᱚᱣᱟ ᱪᱮᱫᱟᱜ ᱥᱮ ᱱᱩᱠᱩ ᱟᱹᱥᱩᱞ ᱠᱟᱛᱮᱫ ᱫᱚ ᱧᱮᱞ ᱮᱫᱟᱹᱧ ᱟᱢ ᱤᱱᱠᱟᱹᱨᱮ ᱴᱟᱠᱟ ᱯᱚᱭᱥᱟ ᱵᱟᱝ ᱛᱟᱦᱮᱱ ᱛᱟᱢᱟ ᱠᱤᱱᱛᱩ ᱠᱚᱢ ᱫᱟᱢ ᱛᱮ ᱱᱩᱠᱩ ᱠᱚᱢ ᱠᱤᱨᱤᱧ ᱞᱮᱠᱚ ᱠᱷᱟᱱ ᱡᱮ ᱦᱚᱯᱚᱱᱚᱜᱼᱟ ᱠᱚ ᱥᱟᱸᱜᱮᱜ ᱟᱠᱚ ᱰᱷᱮᱨ ᱰᱷᱮᱨ ᱟᱠᱚ ᱴᱟᱠᱟ ᱪᱮᱫᱟᱜ ᱥᱮ ᱢᱤᱫᱴᱮᱱ ᱢᱮᱨᱚᱢ ᱜᱮᱢ ᱠᱤᱨᱤᱧ ᱞᱮᱠᱷᱟᱱ ᱚᱠᱚᱭ ᱫᱤᱱ ᱯᱚᱨ ᱠᱷᱟᱱ ᱜᱮ ᱵᱟᱨᱭᱟ ᱯᱮᱭᱟ ᱠᱟᱛᱮᱭ ᱦᱚᱯᱚᱱ ᱠᱚᱣᱟ ᱟᱨ ᱩᱱᱠᱩ ᱦᱚᱯᱚᱱ ᱟᱵᱟᱨ ᱠᱚ ᱦᱚᱯᱚᱱ ᱠᱚᱣᱟ ᱛᱟᱦᱚᱞᱮ ᱚᱱᱮ ᱚᱱᱠᱟ ᱛᱮᱜᱮ ᱱᱤᱭᱟᱹ ᱨᱮᱱᱟᱜ ᱩᱱᱱᱚᱛᱤ ᱫᱚ ᱟᱨᱠᱤ ᱵᱟᱲᱦᱟᱜᱼᱟ ᱟᱨ ᱥᱩᱠᱨᱤ ᱦᱚᱸ ᱟᱹᱥᱩᱞ ᱫᱚ ᱟᱹᱰᱤᱜᱮ ᱵᱷᱟᱹᱜᱤᱭᱟ ᱛᱟᱨ ᱢᱚᱫᱽᱫᱷᱮ ᱨᱮ ᱟᱢ ᱢᱤᱫᱴᱮᱱ ᱥᱩᱠᱨᱤ ᱦᱚᱯᱚᱱ ᱠᱚᱢᱥᱮ ᱠᱚᱢ ᱫᱩᱭ ᱦᱟᱡᱟᱨ ᱜᱟᱱ ᱛᱮᱢ ᱠᱤᱨᱤᱧ ᱞᱮᱠᱷᱟᱱ ᱩᱱᱤ ᱟᱢ ᱫᱚᱥ ᱵᱤᱥ ᱦᱟᱡᱟᱨ ᱴᱟᱠᱟᱭ ᱦᱩᱭ ᱦᱚᱪᱚᱭ ᱛᱟᱢᱟ ᱪᱮᱫᱟᱜ ᱥᱮ ᱱᱩᱠᱩ ᱫᱚ ᱴᱟᱠᱟ ᱫᱚ ᱵᱟᱠᱚ ᱠᱚᱢᱟᱣᱟ ᱱᱩᱠᱩ ᱫᱚ ᱴᱟᱠᱟ ᱫᱚ ᱵᱚᱨᱚᱝ ᱪᱚᱠᱚ ᱵᱟᱲᱦᱟᱣᱟ ᱪᱮᱫᱟᱜ ᱥᱮ ᱱᱩᱠᱩ ᱫᱚᱠᱚ ᱦᱩᱭᱮᱱᱟ ᱟᱵᱚᱨᱮᱱ ᱢᱩᱞ ᱫᱷᱚᱱ ᱜᱟᱹᱭ ᱰᱟᱝᱨᱟ ᱢᱮᱨᱚᱢ ᱥᱩᱠᱨᱤ ᱪᱮᱫᱟᱜ ᱥᱮ ᱱᱩᱠᱩ ᱫᱚ ᱮᱠᱮᱱ ᱵᱟᱲᱦᱟᱣ ᱡᱤᱱᱤᱥ ᱠᱟᱱᱟ ᱠᱚ ᱱᱩᱠᱩ ᱫᱚ ᱮᱠᱮᱱ ᱴᱟᱠᱟ ᱠᱚ ᱵᱟᱲᱦᱟᱣᱟ ᱪᱮᱫᱟᱜ ᱥᱮ ᱜᱟᱹᱭ ᱮᱢ ᱟᱹᱥᱩᱞ ᱞᱮᱠᱷᱟᱱ ᱟᱢ ᱛᱚᱣᱟᱭ ᱮᱢᱟᱢᱟ ᱯᱞᱟᱥ ᱦᱚᱯᱚᱱᱮ ᱮᱢᱟᱢᱟ ᱟᱨᱦᱚᱸ ᱥᱟᱶᱛᱮ ᱟᱭᱢᱟᱭ ᱮᱢᱟᱢᱟᱭ ᱜᱩᱨᱤᱡ ᱥᱟᱨ ᱮᱢᱚᱱᱠᱤ ᱥᱤᱢ ᱦᱚᱸ ᱵᱟᱠᱚ ᱵᱟᱹᱲᱤᱡᱼᱟ ᱢᱤᱫᱴᱮᱱ ᱥᱤᱢ ᱮᱢ ᱟᱹᱥᱩᱞᱮᱭᱟ ᱟᱭᱢᱟ ᱰᱷᱮᱨ ᱥᱤᱢᱮ ᱦᱚᱯᱚᱱ ᱠᱚᱣᱟ ᱱᱩᱠᱩ ᱥᱤᱢ ᱦᱚᱸ ᱟᱹᱰᱤ ᱩᱱᱱᱚᱛᱤ ᱮᱢᱟᱱ ᱡᱤᱱᱤᱥ ᱠᱟᱱᱟ ᱠᱚ ᱪᱮᱫᱟᱜ ᱥᱮ ᱱᱩᱠᱩ ᱥᱤᱢ ᱥᱩᱠᱨᱤ ᱜᱟᱹᱭ ᱰᱟᱝᱨᱟ ᱱᱩᱠᱩ ᱫᱚ ᱚᱲᱟᱜ ᱨᱮᱱ ᱮᱱᱛᱮᱜ ᱤᱭᱟᱹ ᱢᱩᱞ ᱫᱷᱚᱱ ᱠᱟᱱᱟᱠᱚ ᱪᱮᱫᱟᱜ ᱥᱮ ᱱᱩᱠᱩ ᱫᱚ ᱴᱟᱠᱟ ᱯᱚᱭᱥᱟ ᱠᱚ ᱵᱟᱲᱦᱟᱣᱟ ᱟᱨ ᱟᱢ ᱮᱢᱱᱤ ᱡᱤᱱᱤᱥ ᱴᱟᱠᱟ ᱫᱚᱦᱚ ᱠᱟᱜ ᱟᱢ ᱚᱱᱟ ᱛᱤᱥᱦᱚᱸ ᱵᱟᱝ ᱵᱟᱲᱦᱟᱜᱼᱟ ᱛᱚᱵᱮ ᱱᱩᱠᱩ ᱜᱟᱹᱭ ᱰᱟᱝᱨᱟ ᱢᱮᱨᱚᱢ ᱥᱩᱠᱨᱤ ᱵᱷᱤᱰᱤ ᱱᱩᱠᱩ ᱫᱚ ᱟᱢ ᱠᱤᱨᱤᱧ ᱠᱟᱭᱢᱮ ᱛᱤᱱᱟᱹᱜ ᱛᱮ ᱚᱱᱟ ᱠᱷᱚᱱ ᱰᱚᱵᱚᱞ ᱟᱭᱢᱟᱭ ᱴᱟᱠᱟᱭ ᱛᱟᱢᱟ ᱵᱟᱲᱦᱟᱣ ᱛᱟᱢᱟ